ᱞᱟᱹᱭ ᱵᱤᱱ ᱥᱟᱨᱟᱣ ᱫᱚᱞᱤᱧ ᱥᱟᱨᱟᱣ ᱜᱮᱭᱟ ᱛᱚ ᱪᱮᱫ ᱞᱮᱠᱟ ᱵᱟᱹᱲᱤᱡ ᱟᱠᱟᱱᱟ ᱚᱱᱟ ᱵᱤᱱ ᱞᱟᱹᱭᱟ ᱞᱟᱹᱭ ᱞᱮᱠᱷᱟᱱ ᱵᱷᱟᱹᱜᱤ ᱠᱚᱜᱼᱟ ᱠᱟᱹᱴᱤᱡ ᱡᱩᱛ ᱫᱚ ᱡᱚᱛᱚ ᱜᱮᱞᱤᱧ ᱫᱟᱲᱮᱭᱟᱜᱼᱟ ᱟᱹᱵᱤᱱ ᱟᱹᱜᱩᱭ ᱵᱤᱱ ᱥᱮ ᱦᱟᱸᱜ ᱦᱮᱸ ᱡᱚᱛᱚᱱᱟᱜ ᱜᱮ ᱮᱵᱮᱞᱮᱵᱮᱞ ᱦᱮᱱᱟᱜᱼᱟ ᱟᱵᱮᱱ ᱦᱤᱡᱩᱜ ᱵᱮᱱ ᱫᱟᱢ ᱫᱚ ᱧᱮᱞᱵᱤᱱ ᱟᱵᱤᱱᱟᱜ ᱪᱮᱫ ᱯᱷᱳᱱ ᱠᱟᱱᱟ ᱚᱱᱟ ᱧᱮᱞ ᱞᱮᱠᱷᱟᱱ ᱜᱮᱦᱟᱸᱜ ᱟᱹᱞᱤᱧ ᱞᱤᱧ ᱵᱩᱡᱽ ᱫᱟᱲᱮᱭᱟᱜᱼᱟ ᱛᱚᱠᱷᱚᱱ ᱜᱮᱞᱤᱧ ᱞᱟᱹᱭ ᱟᱵᱮᱱᱟ ᱱᱤᱛᱚᱜ ᱫᱚ ᱟᱨ ᱵᱟᱹᱞᱤᱧ ᱧᱮᱞ ᱞᱮᱠᱷᱟᱱ ᱵᱟᱹᱞᱤᱧ ᱞᱟᱹᱭ ᱫᱟᱲᱮᱣ ᱟᱹᱵᱤᱱ ᱠᱟᱱᱟ ᱥᱮ ᱦᱮᱸ ᱡᱚᱛᱚᱱᱟᱜ ᱜᱮ ᱮᱵᱮᱞᱮᱵᱮᱞ ᱧᱟᱢᱚᱜᱼᱟ ᱛᱚ ᱪᱮᱫ ᱯᱷᱳᱱ ᱠᱟᱱᱟ ᱚᱱᱟ ᱠᱟᱹᱴᱤᱡ ᱵᱮᱱ ᱞᱟᱹᱭᱯᱤᱧ ᱠᱷᱟᱱ ᱵᱷᱟᱹᱜᱤ ᱠᱚᱜᱼᱠᱮᱭᱟ ᱨᱮᱰᱢᱤ ᱵᱟᱝ ᱨᱮᱰᱢᱤ ᱧᱮᱞ ᱫᱟᱞᱤᱧ ᱪᱟᱵᱟ ᱞᱮᱱᱟ ᱛᱚ ᱦᱮᱱᱟᱜᱼᱟᱥᱮ ᱵᱟᱝ ᱧᱮᱞ ᱟᱹᱞᱤᱧ ᱛᱮᱦᱮᱧ ᱟᱨ ᱟᱵᱮᱱ ᱛᱤᱥ ᱵᱮᱱ ᱦᱤᱡᱩᱜᱼᱟ ᱚᱱᱟ ᱞᱟᱹᱭ ᱵᱤᱱ ᱛᱤᱥ ᱵᱤᱱ ᱦᱤᱡᱩᱜᱼᱟ ᱚᱱᱟ ᱞᱟᱹᱭ ᱵᱤᱱ ᱦᱮᱸ ᱛᱚ ᱦᱤᱡᱩᱜ ᱵᱤᱱ ᱟᱹᱞᱤᱧ ᱴᱷᱮᱱ ᱡᱚᱛᱚ ᱱᱟᱜ ᱮᱵᱮᱞᱮᱵᱮᱞ ᱧᱟᱢᱚᱜᱼᱟ ᱟᱹᱞᱤᱧᱟᱜ ᱟᱹᱛᱩ ᱧᱩᱛᱩᱢ ᱫᱚ ᱦᱩᱭᱩᱜ ᱠᱟᱱᱟ ᱵᱟᱜᱷᱢᱩᱱᱰᱤ ᱨᱮᱞᱤᱧ ᱛᱟᱦᱮᱱᱟ ᱟᱹᱞᱤᱧ ᱫᱚ ᱛᱚ ᱟᱹᱞᱤᱧᱟᱜ ᱟᱹᱛᱩ ᱧᱩᱛᱩᱢ ᱫᱚ ᱮᱴᱟᱜ ᱥᱮᱱ ᱠᱟᱱᱟ ᱟᱹᱞᱤᱧ ᱫᱚ ᱦᱟᱱᱮ ᱡᱷᱟᱲᱠᱷᱚᱱᱰ ᱥᱮᱱᱤᱡ ᱠᱟᱱᱟ ᱞᱤᱧ

ᱟᱨ ᱛᱤᱱᱟᱹᱜ ᱜᱟᱱ ᱵᱟᱹᱲᱤᱡ ᱟᱠᱟᱱ ᱛᱟᱹᱵᱤᱱᱟ ᱟᱪᱪᱷᱟ ᱟᱨ ᱢᱚᱱᱮ ᱦᱚᱭ ᱡᱮ ᱦᱤᱞᱳᱜ ᱵᱮᱱ ᱟᱹᱜᱩ ᱦᱚᱴᱚ ᱠᱟᱜᱼᱟ ᱩᱱᱦᱤᱞᱳᱜ ᱫᱚ ᱵᱟᱝ ᱦᱩᱭᱩᱜᱼᱟ ᱢᱟᱱᱮ ᱫᱚᱦᱚ ᱦᱚᱴᱚ ᱠᱟᱜ ᱞᱟᱜᱟᱣ ᱵᱮᱱᱟ ᱯᱚᱨᱮ ᱡᱩᱛ ᱥᱟᱹᱛ ᱠᱟᱛᱮᱫ ᱵᱮᱱ ᱤᱫᱤᱭᱟ ᱮᱸᱰᱮᱠᱷᱟᱱ ᱵᱟᱭ ᱜᱟᱱᱚᱜᱼᱟ ᱟᱪᱪᱷᱟ ᱦᱮᱸ ᱛᱚ ᱴᱷᱤᱠᱟ ᱟᱪᱪᱷᱟ ᱟᱹᱵᱤᱱᱟᱜ ᱟᱹᱛᱩ ᱫᱚ ᱚᱠᱟᱨᱮ ᱟᱪᱪᱷᱟ ᱟᱯᱮ ᱠᱚᱨᱮ ᱫᱚ ᱚᱱᱟᱠᱚᱨᱮᱫᱚ ᱵᱟᱝ ᱠᱚ ᱡᱩᱛ ᱛᱮ ᱳ ᱟᱪᱪᱷᱟ ᱵᱩᱡᱽ ᱠᱮᱫᱟᱞᱤᱧ ᱵᱩᱡᱽ ᱠᱮᱫᱟᱞᱤᱧ ᱦᱮᱸᱛᱚ ᱴᱷᱤᱠᱟ ᱟᱵᱮᱱ ᱟᱹᱜᱩ ᱦᱚᱴᱚ ᱠᱟᱜ ᱵᱤᱱ ᱛᱚ ᱟᱨ ᱟᱹᱞᱤᱧ ᱟᱜ ᱫᱳᱠᱟᱱ ᱡᱷᱤᱡᱚᱜᱼᱟ ᱥᱮᱛᱟᱜ ᱟᱴ ᱵᱟᱡᱮ ᱥᱮᱱ ᱛᱳ ᱟᱵᱮᱱ ᱦᱤᱡᱩᱜ ᱟᱵᱮᱱ ᱡᱷᱤᱡ ᱜᱮᱵᱤᱱ ᱧᱟᱢᱟ

ᱟᱹᱞᱤᱧ ᱧᱟᱢ ᱞᱤᱧᱟᱹ ᱵᱤᱱ ᱛᱳ ᱛᱳ ᱴᱷᱤᱠ ᱜᱮᱭᱟ